ᱤᱧᱟᱹᱜ ᱵᱟᱜᱟᱱ ᱡᱚᱛᱚᱱ ᱞᱟᱹᱜᱤᱫ ᱡᱚᱠᱷᱚᱱ ᱵᱟᱦᱨᱮᱧ ᱪᱟᱞᱟᱜᱼᱟ ᱛᱚᱠᱷᱚᱱ ᱢᱤᱫᱦᱚᱲ ᱟᱞᱮ ᱯᱟᱥᱮ ᱚᱲᱟᱜ ᱨᱮᱱ ᱫᱚᱦᱚ ᱦᱚᱴᱚ ᱠᱟᱭᱟ ᱡᱟᱛᱮ ᱤᱧᱟᱹᱜ ᱵᱟᱜᱟᱱᱨᱮ ᱱᱳᱝᱨᱟ ᱵᱟᱝ ᱛᱟᱸᱦᱮᱱ ᱟᱨ ᱫᱟᱜ ᱠᱚ ᱢᱚᱸᱡᱛᱮ ᱥᱟᱯᱷᱟ ᱥᱟᱯᱷᱤᱭ ᱧᱟᱢ ᱟᱨ ᱫᱟᱨᱮ ᱠᱚ ᱢᱚᱸᱡᱨᱮ ᱡᱮᱱᱚ ᱡᱚᱛᱚᱱ ᱨᱮ ᱛᱟᱸᱦᱮᱱ ᱩᱱᱤ ᱦᱚᱲ ᱡᱚᱫᱤ ᱱᱤᱭᱟᱹᱠᱚ ᱵᱟᱭ ᱥᱟᱯᱷᱟ ᱥᱟᱯᱷᱤ ᱞᱮᱠᱷᱟᱱ ᱛᱟᱦᱞᱮ ᱵᱤᱧ ᱠᱤᱫᱤᱧ ᱥᱤᱠᱲᱤᱡ ᱦᱚᱸᱠᱚ ᱡᱟᱱᱟᱢᱚᱜᱼᱟ ᱚᱱᱟ ᱛᱮᱜᱮ ᱢᱤᱫ ᱦᱚᱲᱤᱧ ᱢᱟᱥᱨᱮ ᱯᱚᱭᱥᱟ ᱮᱢ ᱠᱟᱛᱮᱜ ᱢᱤᱫ ᱦᱚᱲ ᱤᱧ ᱫᱚᱦᱚ ᱟᱠᱟᱫᱮᱭᱟ